ᱡᱳᱜᱟ ᱫᱚ ᱢᱤᱫᱴᱟᱝ ᱵᱮᱭᱟᱢ ᱠᱟᱱᱟ ᱟᱨ ᱱᱚᱣᱟ ᱫᱚ ᱦᱚᱲᱢᱚ ᱞᱟᱹᱜᱤᱫᱼᱛᱮ ᱟᱹᱰᱤ ᱱᱟᱯᱟᱭᱟ ᱟᱨ ᱡᱳᱜᱟ ᱵᱟᱵᱚᱫ ᱛᱮᱫᱚᱧ ᱵᱟᱲᱟᱭ ᱦᱚᱪᱚᱭᱮᱫᱟ ᱡᱮ ᱱᱚᱣᱟᱜᱮ ᱠᱤ ᱥᱚᱨᱤᱨ ᱨᱮ ᱡᱤᱛᱱᱟ ᱛᱟᱨᱤᱠᱟ ᱵᱮᱢᱟᱨᱤ ᱦᱩᱭᱩᱜ ᱛᱟᱦᱮᱱᱟ ᱛᱳ ᱡᱳᱜᱟ ᱞᱮᱠᱷᱟᱱ ᱦᱚᱲᱢᱚ ᱨᱮ ᱞᱟᱹᱲᱦᱟᱹᱭ ᱞᱟᱹᱜᱤᱫ ᱥᱚᱠᱛᱤ ᱦᱚᱸ ᱧᱟᱢᱚᱜᱼᱟ ᱟᱨ ᱥᱚᱨᱤᱨ ᱦᱚᱸ ᱵᱮᱥ ᱛᱟᱦᱮᱱᱟ ᱛᱤᱱᱟᱹᱜ ᱛᱟᱨᱟ ᱠᱤ ᱦᱚᱲᱟᱜ ᱳᱭᱮᱴ ᱰᱷᱮᱨᱚᱜ ᱛᱟᱦᱮᱱᱟ ᱚᱱᱟ ᱞᱟᱹᱜᱤᱫ ᱛᱮᱦᱚᱸ ᱵᱮᱭᱟᱢ ᱡᱚᱨᱩᱨᱤ ᱠᱟᱱᱟ ᱡᱳᱜᱟ ᱟᱨ ᱛᱤᱱᱟᱹᱜ ᱦᱚᱲ ᱦᱟᱭ ᱯᱮᱥᱟᱨ ᱞᱳ ᱯᱮᱥᱟᱨ ᱛᱟᱦᱮᱸ ᱦᱩᱭᱩᱜ ᱛᱟᱠᱚᱣᱟ ᱚᱱᱟ ᱞᱟᱹᱜᱤᱫ ᱛᱮᱦᱚᱸ ᱟᱨ ᱱᱤᱛᱳᱜ ᱫᱚ ᱡᱟᱫᱟᱛᱟᱨ ᱥᱩᱜᱟᱨ ᱵᱤᱢᱟᱨᱤ ᱦᱚᱸ ᱦᱩᱭᱟᱠᱚ ᱠᱟᱱᱟ ᱚᱱᱟ ᱠᱚᱦᱚᱸ ᱱᱚᱣᱟᱛᱮ ᱤᱭᱟᱹ ᱱᱟᱯᱟᱭᱚᱜ ᱛᱟᱦᱮᱱ ᱜᱮᱭᱟ ᱠᱚ ᱡᱳᱜᱟᱭᱟᱠᱚ ᱛᱚ ᱟᱨ ᱡᱳᱜᱟ ᱛᱮᱫᱚ ᱵᱚᱦᱩᱛ ᱛᱟᱨᱟ ᱚᱱᱠᱟ ᱥᱚᱨᱤᱨ ᱨᱮᱱᱟᱜ ᱵᱮᱢᱟᱨᱤ ᱦᱮᱱᱟᱜᱼᱟ ᱚᱱᱟ ᱞᱟᱹᱲᱦᱟᱹᱭ ᱞᱟᱹᱜᱤᱫᱼᱛᱮ ᱵᱚᱦᱩᱛ ᱥᱟᱨᱟ ᱛᱟᱠᱚᱛ ᱧᱟᱢᱚᱜ ᱛᱟᱦᱮᱱᱟ